ᱟᱞᱮᱭᱟᱜ ᱡᱟᱦᱮᱨ ᱛᱷᱟᱱ ᱫᱚ ᱟᱞᱮᱭᱟᱜ ᱫᱷᱚᱨᱚᱢ ᱴᱷᱟᱶ ᱫᱚ ᱡᱟᱦᱮᱨ ᱛᱷᱟᱱ ᱟᱨ ᱢᱟᱺᱡᱷᱤ ᱛᱷᱟᱱ ᱡᱮᱢᱚᱱ ᱢᱟᱺᱡᱷᱤ ᱛᱷᱟᱱ ᱫᱚ ᱢᱟᱺᱡᱷᱤ ᱛᱷᱟᱱ ᱫᱚ ᱢᱟᱺᱡᱷᱤ ᱵᱟᱵᱟ ᱞᱟᱭ ᱞᱟᱠᱪᱟᱨᱟᱭ ᱟᱨ ᱟᱹᱛᱩ ᱟᱹᱛᱩᱨᱮᱱ ᱡᱷᱚᱛᱚ ᱦᱚᱲ ᱞᱮ ᱢᱟᱱᱟᱣ ᱜᱩᱱᱟᱹᱣᱮᱭᱟ ᱟᱨ ᱵᱤᱦᱟᱹ ᱵᱟᱯᱞᱟ ᱞᱮ ᱦᱚᱦᱚᱣᱟᱭᱟ ᱢᱟᱺᱡᱷᱤ ᱛᱷᱟᱱ ᱫᱚᱞᱮ ᱢᱟᱺᱡᱷᱤ ᱵᱟᱵᱟ ᱫᱚᱞᱮ ᱥᱚᱱᱢᱟᱱᱟᱭᱟ ᱟᱨ ᱡᱟᱦᱮᱨ ᱛᱷᱟᱱ ᱫᱚ ᱡᱟᱦᱮᱨ ᱩᱸ ᱵᱟᱦᱟ ᱥᱟᱞᱮ ᱨᱮ ᱵᱚᱸᱜᱟᱼᱵᱩᱨᱩᱜ ᱟᱞᱮ ᱵᱟᱵᱟ ᱦᱤᱞᱳᱜ ᱩᱢ ᱦᱤᱞᱳᱜ ᱫᱚᱞᱮ ᱩᱢᱼᱱᱟᱲᱠᱟᱜᱼᱟ ᱞᱮ ᱜᱮᱡᱼᱜᱩᱨᱤᱡ ᱟᱨ ᱚᱲᱟᱜᱼᱚᱲᱟᱜ ᱞᱮ ᱜᱮᱡ ᱜᱩᱨᱤᱡᱚᱜᱼᱟ ᱟᱨ ᱠᱚᱲᱟ ᱜᱤᱫᱽᱨᱟᱹ ᱠᱚᱫᱚ ᱡᱟᱦᱮᱨ ᱛᱷᱟᱱ ᱨᱮᱠᱚ ᱯᱷᱟᱨᱪᱟᱭᱟ ᱟᱨ ᱤᱱᱟᱹ ᱦᱤᱞᱳᱜ ᱨᱮ ᱡᱟᱦᱮᱨ ᱛᱷᱟᱱ ᱨᱮᱠᱚ ᱜᱮᱡᱼᱜᱩᱨᱤᱡᱟ ᱟᱨ ᱥᱟᱨᱫᱤ ᱢᱟᱦᱟ ᱦᱤᱞᱳᱜ ᱫᱚ ᱡᱟᱦᱮᱨ ᱛᱷᱟᱱ ᱨᱮᱫᱚ ᱞᱮ ᱵᱚᱸᱜᱟᱼᱵᱩᱨᱩᱭᱟ ᱠᱩᱲᱤ ᱦᱚᱯᱚᱱᱼᱠᱚᱲᱟ ᱦᱚᱯᱚᱱ ᱚᱲᱟᱜ ᱠᱷᱚᱱᱟᱜ ᱱᱟᱭᱠᱮ ᱞᱮ ᱤᱫᱤᱭᱮᱭᱟ ᱟᱨ ᱮᱱᱮᱡᱼᱥᱮᱹᱨᱮᱹᱧᱟᱞᱮ ᱵᱚᱸᱜᱟᱼᱵᱩᱨᱩ ᱵᱚᱸᱜᱟᱼᱵᱩᱨᱩ ᱠᱚᱞᱮ ᱩᱰᱩᱝᱚᱜᱼᱟ ᱠᱚ ᱵᱚᱸᱜᱟᱼᱵᱩᱨᱩ ᱠᱚ ᱠᱟᱛᱮᱫ ᱞᱮ ᱥᱟᱹᱠᱷᱤ ᱥᱚᱵᱷᱟᱭᱟ